ᱦᱮᱸ ᱡᱚᱦᱟᱨ ᱜᱮ ᱜᱚᱢᱠᱮ ᱟᱢᱟᱜ ᱨᱮᱥᱴᱚᱨᱮᱱᱴ ᱨᱮᱧ ᱦᱮᱡ ᱥᱮᱴᱮᱨ ᱟᱠᱟᱱᱟ ᱦᱮᱡ ᱥᱮᱴᱮᱨ ᱨᱮᱱᱟᱜ ᱚᱡᱮ ᱫᱚ ᱢᱮᱱᱟᱜ ᱟᱠᱟᱫᱟ ᱚᱡᱮ ᱫᱚ ᱱᱚᱣᱟ ᱤᱧᱟᱹᱜ ᱚᱲᱟᱜ ᱨᱮᱧ ᱥᱟᱵ ᱥᱩᱨ ᱟᱠᱟᱫᱟ ᱢᱤᱫ ᱠᱟᱹᱢᱤ ᱦᱚᱨᱟ ᱥᱟᱯᱲᱟᱣ ᱟᱠᱟᱫ ᱛᱮᱧ ᱛᱚ ᱚᱱᱟ ᱠᱟᱹᱢᱤ ᱦᱚᱨᱟ ᱨᱮ ᱤᱧ ᱯᱮᱲᱟ ᱠᱚᱹᱧ ᱱᱮᱣᱛᱟ ᱟᱠᱟᱫ ᱠᱚᱣᱟ ᱟᱨ ᱩᱱᱠᱩ ᱯᱮᱲᱟ ᱠᱚ ᱡᱚᱢᱟᱜ ᱠᱚ ᱧᱩᱣᱟᱜ ᱠᱚ ᱮᱢᱟ ᱠᱚ ᱦᱩᱭᱩᱜ ᱛᱤᱧᱟᱹ ᱛᱚ ᱛᱟᱦᱚᱞᱮ ᱡᱚᱢᱟᱜ ᱧᱩᱣᱟᱜ ᱵᱟᱨᱮ ᱛᱮᱜᱮᱧ ᱟᱢ ᱴᱷᱮᱱ ᱨᱚᱯᱚᱲ ᱫᱚ ᱟ ᱛᱤᱱᱟᱹᱜ ᱪᱮᱫ ᱞᱮᱠᱟ ᱡᱚᱢᱟᱜ ᱠᱚᱹᱧ ᱧᱟᱢᱟ ᱟᱨ ᱚᱱᱟ ᱠᱚᱨᱮᱱᱟᱜ ᱠᱟᱹᱣᱰᱤ ᱜᱚᱱᱚᱢ ᱪᱮᱫ ᱞᱮᱠᱟ ᱚᱱᱟ ᱠᱚ ᱵᱟᱨᱮ ᱛᱮ ᱵᱟᱲᱟᱭ ᱥᱟᱱᱟᱹᱧ ᱠᱟᱱᱟ ᱟᱨ ᱢᱟ ᱞᱟᱹᱭ ᱟᱹᱧ ᱢᱮ ᱮᱱᱮᱠᱷᱟᱱ ᱚᱱᱠᱟᱞᱮᱠᱟ ᱟᱢ ᱴᱷᱮᱱ ᱠᱷᱚᱡ ᱳᱰᱟᱨ ᱤᱧ ᱦᱟᱛᱟᱣᱟ ᱥᱮ ᱳᱰᱟᱨ ᱤᱧ ᱮᱢᱟᱢᱟ ᱚᱱᱟ ᱠᱚ ᱟᱢ ᱚᱲᱟᱜ ᱛᱮᱢ ᱤᱫᱤ ᱥᱮᱴᱮᱨ ᱟᱹᱧᱟ ᱴᱷᱤᱠᱟᱹ ᱵᱩᱴᱟᱹ ᱤᱧᱟᱹᱜ ᱴᱷᱟᱶ ᱛᱮ ᱚᱠᱛᱚ ᱛᱟᱞᱟ ᱨᱮᱜᱮ ᱡᱟᱛᱮ ᱤᱧ ᱯᱮᱲᱟ ᱯᱟᱹᱲᱦᱟᱹᱜ ᱠᱚ ᱢᱚᱡᱽ ᱛᱮ ᱱᱟᱯᱟᱭ ᱛᱮᱧ ᱡᱚᱢ ᱚᱪᱚ ᱫᱟᱲᱮᱭᱟᱠᱚᱢᱟ ᱥᱮ ᱨᱟᱹᱥᱠᱟᱹ ᱚᱪᱚ ᱫᱟᱲᱮᱭᱟᱠᱚᱢᱟ ᱤᱧ ᱞᱟᱹᱠᱛᱤ ᱛᱤᱧᱟᱹ ᱫᱟᱠᱟ ᱡᱤᱞ ᱩᱛᱩ ᱟᱨ ᱠᱤᱪᱷᱤ ᱜᱟᱱ ᱟᱲᱟᱜ ᱥᱟᱠᱟᱢ ᱨᱮᱱᱟᱜ ᱵᱷᱟᱹᱡᱤ ᱥᱚᱵᱡᱤ ᱩᱛᱩ ᱪᱟᱹᱴᱱᱤ ᱱᱚᱣᱟ ᱠᱚ ᱤᱧ ᱟᱭᱴᱮᱢ ᱤᱧ ᱞᱟᱹᱠᱛᱤ ᱛᱮᱧ

ᱮᱸᱰᱮᱠᱷᱟᱱ ᱠᱤᱪᱷᱤ ᱜᱟᱱ ᱠᱟᱹᱣᱰᱤ ᱟᱢ ᱞᱟᱦᱟ ᱨᱮᱧ ᱮᱢᱟᱢᱟ ᱡᱟᱦᱟᱸ ᱛᱮ ᱤᱧᱤᱧ ᱵᱩᱴᱟᱹ ᱫᱟᱲᱮᱭᱟᱜ ᱢᱟ ᱡᱮ ᱟᱢᱤᱧ ᱥᱟᱵ ᱟᱠᱟᱫ ᱢᱮᱭᱟ ᱳᱰᱟᱨ ᱟᱠᱟᱫ ᱢᱮᱭᱟ ᱮᱱᱠᱷᱟᱱ ᱫᱟᱠᱟ ᱠᱚ ᱩᱛᱩ ᱠᱚ ᱤᱥᱤᱱ ᱠᱟᱛᱮ ᱟᱢᱮᱢ ᱤᱫᱤ ᱦᱚᱴᱚᱣᱟ ᱧ ᱟᱨ ᱤᱫᱤᱭᱟᱹᱧ ᱠᱷᱟᱱ ᱜᱮ ᱤᱧ ᱨᱮᱱ ᱡᱟᱦᱟᱸ ᱛᱤᱱᱟᱹᱜ ᱯᱮᱲᱟ ᱯᱟᱹᱲᱦᱟᱹ ᱢᱮᱱᱟᱜ ᱠᱚᱣᱟ ᱩᱱᱠᱩ ᱢᱚᱡᱽ ᱥᱮ ᱱᱟᱯᱟᱭ ᱥᱟᱹᱦᱤᱡ ᱤᱧ ᱡᱚᱢ ᱚᱪᱚ ᱠᱚᱣᱟ ᱟᱨ ᱠᱩᱥᱤ ᱨᱟᱹᱥᱠᱟᱹ ᱠᱟᱛᱮ ᱤᱧ ᱵᱤᱫᱟᱹᱭ ᱠᱚᱣᱟ ᱦᱳᱭ ᱥᱮ